ᱤᱧ ᱛᱮᱦᱮᱧ ᱜᱷᱟᱴᱥᱤᱞᱟᱹ ᱵᱟᱡᱟᱨ ᱠᱷᱚᱱ ᱡᱩᱛᱟᱹ ᱢᱤᱫᱴᱟᱹᱝ ᱤᱧ ᱦᱟᱛᱟᱣ ᱠᱮᱜᱼᱟ ᱚᱱᱟᱦᱚᱸ ᱟᱹᱰᱤ ᱧᱩᱛᱩᱢᱟᱱ ᱫᱚᱠᱟᱱ ᱠᱷᱚᱱᱟᱜ ᱡᱟᱦᱟᱸ ᱯᱩᱨᱟᱹ ᱜᱷᱟᱴᱥᱤᱞᱟᱹ ᱚᱱᱟ ᱵᱷᱤᱛᱤᱨ ᱨᱮ ᱟᱹᱰᱤᱜᱮ ᱧᱩᱛᱩᱢᱟᱱᱟ ᱚᱱᱟ ᱫᱚᱠᱟᱱ ᱫᱚ ᱟᱹᱰᱤ ᱧᱩᱛᱩᱢ ᱞᱮᱱᱠᱷᱟᱱ ᱟᱹᱰᱤ ᱧᱩᱛᱩᱢᱟᱱ ᱥᱟᱺᱜᱤᱧ ᱥᱟᱺᱜᱤᱧ ᱠᱷᱚᱱ ᱦᱚᱲ ᱠᱚ ᱦᱤᱡᱩᱜᱼᱟ ᱡᱩᱛᱟᱹ ᱦᱟᱛᱟᱣ ᱞᱟᱹᱜᱤᱫ ᱚᱱᱟ ᱫᱚᱠᱟᱱ ᱨᱮ ᱚᱱᱟ ᱫᱚᱠᱟᱱ ᱨᱮ ᱟᱹᱰᱤᱜᱮ ᱵᱮᱥ ᱵᱮᱥ ᱡᱩᱛᱟᱹ ᱧᱟᱢᱚᱜᱼᱟ ᱢᱮᱱᱠᱷᱟᱱ ᱪᱤᱠᱟᱹᱛᱮᱪᱚ ᱤᱧ ᱢᱤᱫᱴᱟᱹᱝ ᱡᱩᱛᱟᱹ ᱡᱟᱦᱟᱧ ᱦᱟᱛᱟᱣ ᱠᱮᱫᱟ ᱚᱱᱟᱫᱚ ᱛᱤᱧ ᱪᱤᱨᱟᱹᱭᱮᱱᱟ ᱟᱹᱰᱤ ᱞᱟᱜᱮ ᱜᱮ ᱟᱹᱰᱤ ᱞᱟᱜᱮ ᱛᱮᱧ ᱚᱲᱮᱡ ᱮᱱᱟ ᱚᱱᱟ ᱚᱲᱮᱡ ᱮᱱᱠᱷᱟᱱ ᱚᱱᱟ ᱡᱩᱛᱟᱹ ᱤᱧ ᱢᱟᱱᱮ ᱵᱮᱥᱴᱷᱤᱠ ᱵᱟᱹᱧ ᱦᱚᱨᱚᱜ ᱫᱟᱲᱮᱫᱟ ᱟᱱᱟ ᱟᱨ ᱚᱱᱟ ᱡᱩᱛᱟᱹ ᱢᱟᱱᱮ ᱦᱟᱛᱟᱣ ᱛᱚᱨᱟ ᱦᱚᱸ ᱟᱹᱰᱤᱜᱮ ᱥᱚ ᱛᱟᱦᱮᱸᱫᱚ ᱥᱚ ᱫᱟᱨᱟᱭᱛᱮ ᱚᱱᱟ ᱡᱩᱛᱟᱹ ᱤᱧ ᱵᱮᱥᱤ ᱜᱷᱟᱹᱲᱤᱡ ᱵᱟᱹᱧ ᱦᱚᱨᱚᱜ ᱫᱟᱲᱮ ᱛᱟᱦᱮᱸᱫ ᱠᱟᱱᱟ ᱟᱨ ᱢᱮᱱᱠᱷᱟᱱ ᱚᱱᱟ ᱥᱟᱶᱛᱮ ᱚᱱᱟ ᱡᱩᱛᱟᱹ ᱦᱚᱸᱛᱤᱧ ᱪᱟᱜᱟᱲ ᱩᱛᱟᱹᱨᱮᱱᱟ ᱟᱨᱮᱢ ᱪᱤᱠᱟᱹ ᱫᱟᱲᱮᱭᱟᱜᱼᱟ ᱩᱱᱟᱹᱜ ᱧᱩᱛᱩᱢᱟᱱ ᱫᱚᱠᱟᱱ ᱨᱮ ᱦᱟᱛᱟᱣ ᱠᱟᱛᱮᱫ ᱠᱟᱱ ᱠᱷᱟᱱ ᱚᱱᱟ ᱡᱩᱛᱟᱹ ᱵᱟᱨᱯᱮ ᱫᱷᱟᱣᱤᱧ ᱨᱚᱜ ᱠᱮᱜᱼᱟ ᱥᱤᱞᱟᱹᱭ ᱦᱚᱪᱚ ᱠᱮᱫᱟᱹᱧ ᱟᱨᱤᱧ ᱦᱚᱨᱚᱜ ᱵᱟᱲᱟᱭ ᱛᱟᱦᱮᱸ ᱫᱚ ᱡᱟᱦᱟᱸ ᱞᱮᱠᱟᱛᱮ ᱠᱟᱹᱢᱤᱧ ᱯᱟᱨᱚᱢ ᱛᱟᱦᱮᱸᱫᱚ ᱠᱟᱹᱢᱤ ᱯᱟᱨᱚᱢ ᱠᱟᱛᱮ ᱦᱟᱱᱛᱮ ᱱᱟᱛᱮ ᱜᱚᱴᱟ ᱵᱟᱡᱟᱨᱤᱧ ᱫᱟᱲᱟᱱ ᱛᱟᱦᱮᱸᱫ ᱜᱚᱴᱟᱜᱮ ᱯᱟᱛᱟ ᱠᱚ ᱡᱟᱦᱟᱸ ᱛᱤᱱᱟᱹᱜ ᱜᱮ ᱡᱟᱦᱟᱸᱞᱮᱠᱟ ᱚᱲᱟᱜ ᱠᱚ ᱡᱤᱦᱩᱜ ᱥᱮᱱᱚᱜ ᱦᱟᱱᱛᱮ ᱱᱟᱛᱮ ᱥᱟᱺᱜᱤᱧ ᱥᱟᱺᱜᱤᱧ ᱜᱚᱴᱟᱜᱮᱧ ᱥᱮᱱᱚᱜ ᱛᱟᱦᱮᱫ ᱟᱨᱤᱧ ᱪᱟᱞᱟᱣ ᱵᱟᱲᱟ ᱛᱟᱦᱮᱸᱫ ᱪᱟᱞᱟᱣ ᱪᱟᱞᱟᱣᱛᱮ ᱠᱤᱪᱷᱩᱫᱤᱱ ᱠᱷᱟᱱᱜᱮ ᱟᱨᱚ ᱚᱲᱮᱡ ᱩᱛᱟᱹᱨᱮᱱᱟ ᱮᱱᱠᱷᱟᱱ ᱚᱱᱟ ᱚᱲᱮᱡ ᱡᱩᱛᱟᱹ ᱤᱫᱤ ᱠᱟᱛᱮᱫ ᱥᱮᱱ ᱵᱟᱝ ᱜᱟᱱᱚᱜ ᱠᱟᱱᱟ ᱚᱱᱠᱟ ᱛᱮᱜᱮ ᱚᱱᱟ ᱡᱩᱛᱟᱹᱛᱤᱧ ᱵᱟᱨᱜᱤᱞ ᱩᱛᱟᱹᱨᱮᱱᱟ ᱮᱱᱠᱷᱟᱱ ᱩᱱᱟᱹᱜ ᱫᱟᱢᱛᱮ ᱦᱟᱛᱟᱣ ᱠᱟᱛᱮᱫ ᱚᱱᱟ ᱡᱩᱛᱟᱹ ᱚᱲᱮᱡ ᱮᱱᱟ ᱠᱟᱹᱡ ᱵᱮᱥ ᱵᱟᱹᱧ ᱟᱹᱭᱠᱟᱹᱣ ᱞᱮᱜᱼᱟ ᱚᱱᱟ ᱢᱮᱱᱛᱮ ᱟᱹᱰᱤ ᱠᱷᱟᱨᱟᱯᱤᱧ ᱵᱩᱡᱷᱟᱹᱣᱮᱫᱟ ᱮᱱᱠᱷᱟᱱ ᱪᱤᱠᱟᱹᱭᱟᱢ ᱚᱱᱟ ᱡᱩᱛᱟᱹᱛᱤᱧ ᱚᱲᱮᱡ ᱩᱛᱟᱹᱨᱮᱱᱟ ᱩᱱᱟᱹᱜ ᱧᱩᱛᱩᱢᱟᱱ ᱫᱚᱠᱟᱱ ᱨᱮ ᱦᱟᱛᱟᱣ ᱠᱟᱛᱮᱫ ᱦᱚᱸ ᱡᱚᱫᱤ ᱡᱩᱛᱟᱹ ᱚᱲᱮᱡᱚᱜᱼᱟ ᱮᱱᱠᱷᱟᱱ ᱪᱤᱠᱟᱹ ᱟᱨᱮᱢ ᱥᱮᱱᱚᱜᱼᱟ ᱦᱩᱭ ᱫᱟᱲᱮᱭᱟᱜᱼᱟ ᱤᱧᱟᱹᱜ ᱵᱷᱟᱜᱽᱜᱳᱨᱮ ᱚᱱᱟᱜᱮ ᱛᱟᱦᱮᱸᱠᱟᱱᱟ ᱚᱱᱟ ᱚᱲᱮᱡ ᱡᱩᱛᱟᱹ ᱢᱤᱫ ᱥᱮᱨᱢᱟ ᱦᱚᱸ ᱵᱟᱹᱧ ᱯᱩᱨᱟᱹᱣ ᱫᱟᱲᱮ ᱟᱱᱟ ᱢᱤᱫ ᱥᱮᱨᱢᱟ ᱛᱚ ᱫᱩᱨᱮᱨ ᱠᱚᱛᱷᱟ ᱪᱷᱚᱢᱟᱥ ᱦᱚᱸ ᱵᱟᱹᱧ ᱯᱩᱨᱟᱹᱣ ᱫᱟᱲᱮ ᱟᱱᱟ ᱤᱱᱟᱹᱜ ᱛᱮᱜᱮ ᱚᱱᱟ ᱡᱩᱛᱟᱹᱛᱤᱧ ᱚᱲᱮᱡ ᱮᱱᱟ